ᱟᱞᱮ ᱵᱟᱲᱜᱮ ᱵᱟᱦᱟ ᱵᱟᱜᱟᱱᱨᱮ ᱟᱹᱰᱤᱜᱟᱱ ᱪᱮᱬᱮ ᱪᱤᱯᱨᱩᱠᱚ ᱦᱤᱡᱩᱜᱼᱟ ᱟᱫᱚ ᱟᱹᱰᱤᱞᱮᱠᱟᱱ ᱢᱟᱱᱮ ᱵᱟᱨᱚ ᱵᱚᱨᱚᱱ ᱪᱮᱬᱮ ᱢᱟᱱᱮ ᱠᱤᱥᱱᱤ ᱢᱮᱱᱟᱜ ᱠᱚᱣᱟ ᱜᱷᱟᱲᱣᱟ ᱢᱮᱱᱟᱜ ᱠᱚᱣᱟ ᱯᱟᱨᱣᱟ ᱢᱮᱱᱟᱜ ᱠᱚᱣᱟ ᱟᱨᱚ ᱴᱷᱚᱭᱟ ᱠᱚ ᱢᱮᱱᱟᱜ ᱠᱚᱣᱟ ᱟᱹᱰᱤᱜᱟᱱ ᱢᱮᱱᱟᱜ ᱠᱚᱣᱟ ᱟᱫᱚ ᱪᱮᱬᱮ ᱪᱮᱬᱮ ᱠᱷᱚᱱ ᱫᱚ ᱤᱧ ᱫᱚ ᱢᱟᱱᱮ ᱠᱩᱭᱞᱤ ᱪᱮᱬᱮᱜᱤᱧ ᱠᱩᱥᱤᱭᱟᱠᱚᱣᱟ ᱠᱩᱭᱞᱤ ᱪᱮᱬᱮᱜᱮ ᱟᱨ ᱡᱟᱦᱟᱱ ᱪᱮᱬᱮ ᱠᱚᱫᱚ ᱵᱟᱝᱟ ᱯᱟᱨᱣᱟᱦᱚᱸ ᱩᱱᱠᱩ ᱦᱚᱸ ᱪᱮᱫ ᱮᱢ ᱢᱮᱱᱟ ᱟᱯᱱᱟᱨᱟᱜ ᱚᱲᱟᱜ ᱨᱮᱜᱮ ᱟᱯᱱᱟᱨ ᱛᱮᱜᱮ ᱚᱲᱟᱜ ᱫᱩᱣᱟᱹᱨᱮᱢ ᱵᱮᱱᱟᱣᱟᱠᱚᱣᱟ ᱟᱯᱱᱟᱨᱟᱜ ᱥᱟᱛᱮ ᱞᱟᱛᱟᱨ ᱨᱮᱜᱮᱢ ᱤᱭᱟᱹ ᱵᱮᱱᱟᱣᱟᱠᱚᱣᱟ ᱩᱱᱠᱩ ᱦᱚᱸ ᱚᱲᱟᱜ ᱛᱩᱠᱩᱡ ᱨᱮᱜᱮ ᱩᱱᱠᱩ ᱦᱚᱸᱠᱚ ᱛᱟᱦᱮᱱᱟ ᱩᱱᱠᱩᱣᱟᱜ ᱫᱚ ᱚᱱᱟᱜᱮ ᱛᱟᱠᱚ ᱚᱲᱟᱜ ᱫᱩᱣᱟᱹᱨ